ᱥᱚᱦᱚᱨᱼᱵᱟᱡᱟᱨ ᱨᱮᱱᱟᱜ ᱡᱟᱦᱟᱸ ᱜᱮ ᱠᱷᱚᱵᱚᱨ ᱠᱟᱜᱚᱡᱽ ᱟᱛᱳ ᱠᱚ ᱨᱮᱭᱟᱜ ᱰᱚᱜᱚᱨ ᱡᱚᱛᱷᱟᱛ ᱫᱚ ᱵᱟᱝ ᱧᱟᱢᱚᱜᱼᱟ ᱪᱮᱫᱟᱜ ᱥᱮ ᱥᱚᱦᱚᱨᱼᱵᱟᱡᱟᱨ ᱨᱮ ᱡᱟᱦᱟᱸᱞᱮᱠᱟ ᱪᱟᱞᱟᱜᱼᱟ ᱨᱮᱱᱟᱜ ᱚᱱᱟ ᱫᱚ ᱟᱛᱳ ᱨᱮᱭᱟᱜ ᱤᱭᱟᱹ ᱨᱮᱫᱚ ᱵᱟᱝ ᱧᱟᱢᱚᱜᱼᱟ ᱠᱷᱚᱵᱚᱨ ᱠᱟᱜᱚᱡᱽ ᱫᱚ ᱦᱚᱸ ᱚᱱᱟᱫᱚ ᱵᱟᱠᱚ ᱞᱟᱹᱭᱟ ᱵᱟᱠᱚ ᱵᱟᱠᱚ ᱞᱟᱹᱠᱛᱤ ᱵᱟᱠᱚ ᱢᱚᱱᱮᱭᱟ ᱢᱮᱱᱠᱷᱟᱱ ᱚᱱᱟᱦᱚᱸ ᱵᱟᱲᱟᱭ ᱞᱟᱹᱠᱛᱤ ᱟᱛᱳ ᱚᱲᱟᱜ ᱨᱮᱦᱚᱸ ᱥᱚᱦᱚᱨᱼᱵᱟᱡᱟᱨ ᱞᱮᱠᱟ ᱜᱮ ᱟᱨ ᱥᱤᱠᱷᱱᱟᱹᱛ ᱨᱮᱱᱟᱜ ᱡᱟᱦᱟᱸ ᱠᱚ ᱚᱰᱚᱠᱚᱜᱼᱟ ᱟᱹᱥᱩᱞᱚᱜ ᱯᱟᱱᱛᱷᱟ ᱠᱚ ᱚᱱᱟᱦᱚᱸ ᱥᱚᱦᱚᱨᱼᱵᱟᱡᱟᱨ ᱨᱮᱜᱮ ᱛᱟᱦᱮᱱᱟ ᱠᱚᱦᱚᱸ ᱵᱟᱠᱚ ᱞᱟᱹᱭᱟ ᱡᱮ ᱠᱤ ᱟᱛᱳ ᱨᱮᱫᱚ ᱵᱟᱲᱟᱭ ᱦᱚᱪᱚ ᱫᱚᱨᱠᱟᱨ ᱜᱮ ᱥᱟᱱᱟᱢ ᱠᱚ ᱢᱮᱱᱠᱷᱟᱱ ᱦᱚᱸ ᱚᱱᱟ ᱵᱟᱠᱚ ᱧᱮᱞ ᱵᱟᱠᱚ ᱞᱟᱹᱠᱛᱤᱭᱟ ᱚᱱᱟᱛᱮ ᱟᱛᱳ ᱨᱮᱫᱚ ᱟᱹᱰᱤ ᱟᱹᱰᱤ ᱵᱟᱹᱲᱤᱡᱽ ᱢᱟᱱᱮ ᱟᱹᱰᱤ ᱥᱟᱺᱜᱤᱧ ᱥᱮ ᱟᱹᱰᱤ ᱠᱟᱛᱮᱫ ᱟᱹᱰᱤ ᱫᱮᱨᱤ ᱠᱟᱛᱮᱫ ᱠᱷᱚᱵᱚᱨ ᱧᱟᱢᱚᱜᱼᱟ ᱡᱮᱢᱚᱱ ᱥᱮᱭᱟᱨ ᱵᱟᱡᱟᱨ ᱨᱮᱱᱟᱜ ᱦᱚᱸ ᱟᱹᱰᱤ ᱛᱟᱭᱚᱢᱛᱮ ᱧᱟᱢᱚᱜᱼᱟ ᱜᱷᱟᱴᱟᱜ ᱠᱟᱱ ᱵᱟᱲᱦᱟᱜ ᱠᱟᱱ ᱫᱮᱥᱼᱫᱩᱱᱤᱭᱟᱹ ᱨᱮ ᱪᱮᱫ ᱪᱮᱠᱟᱜ ᱠᱟᱱᱟ ᱵᱟᱝ ᱪᱮᱠᱟᱜ ᱠᱟᱱᱟ ᱚᱱᱟᱫᱚ ᱟᱛᱳ ᱚᱲᱟᱜᱨᱮ ᱞᱟᱹᱜᱤᱫ ᱫᱚ ᱦᱚᱸ ᱵᱟᱠᱚ ᱞᱟᱹᱠᱛᱤ ᱵᱟᱠᱚ ᱵᱩᱡᱷᱟᱹᱣᱟ